ᱤᱧ ᱡᱚᱫᱤ ᱪᱟᱞᱟᱜ ᱥᱟᱱᱟᱧ ᱠᱷᱟᱡ ᱫᱚ ᱵᱮᱥᱤᱨ ᱵᱷᱟᱜ ᱴᱟᱭᱤᱢ ᱫᱚ ᱤᱧ ᱫᱚ ᱟᱹᱰᱤ ᱟᱸᱴ ᱜᱤᱧ ᱠᱩᱥᱤᱭᱟᱜᱼᱟ ᱵᱩᱨᱩ ᱠᱚ ᱧᱮᱞ ᱚᱱᱟ ᱠᱷᱟᱹᱛᱤᱨᱛᱮ ᱤᱧ ᱡᱚᱫᱤ ᱪᱟᱞᱟᱜ ᱨᱮᱱᱟᱜ ᱮᱜ ᱥᱚᱢᱚᱭ ᱥᱮ ᱵᱷᱟᱜᱜᱚ ᱛᱟᱸᱦᱮᱱ ᱛᱤᱧᱟ ᱛᱟᱦᱞᱮ ᱠᱷᱟᱡ ᱫᱚ ᱤᱧ ᱫᱚ ᱫᱟᱨᱡᱤᱞᱤᱝ ᱥᱤᱞᱚᱝ ᱚᱱᱟ ᱠᱚ ᱪᱟᱞᱟᱜ ᱨᱮᱱᱟᱜ ᱤᱪᱪᱷᱟ ᱢᱮᱱᱟᱜ ᱠᱟᱜ ᱛᱤᱧᱟ ᱮᱜ ᱮᱵᱚᱝ ᱚᱱᱰᱮ ᱚᱱᱰᱮ ᱪᱟᱞᱟᱣ ᱠᱟᱛᱮᱜ ᱪᱟ ᱵᱟᱜᱟᱱ ᱠᱚ ᱧᱮᱞ ᱨᱮᱱᱟᱜ ᱤᱪᱪᱷᱟ ᱢᱮᱱᱟᱜ ᱠᱟᱜ ᱛᱤᱧᱟ ᱚᱱᱠᱟᱱᱟᱜ ᱡᱚᱫᱤ ᱦᱩᱭᱩᱜ ᱠᱷᱟᱱ ᱮ ᱪᱷᱟᱲᱟᱣ ᱤᱧ ᱫᱚ ᱟᱵᱟᱨ ᱫᱤᱞᱞᱤ ᱪᱟᱞᱟᱜ ᱱᱚᱣᱟᱦᱚᱸ ᱟᱹᱰᱤ ᱤᱪᱪᱷᱟ ᱢᱮᱱᱟᱜ ᱠᱟᱜ ᱛᱤᱧᱟ ᱡᱚᱫᱤ ᱫᱤᱞᱞᱤ ᱪᱟᱞᱟᱣ ᱠᱟᱛᱮᱜ ᱫᱤᱞᱞᱤ ᱨᱮᱱᱟᱜ ᱥᱚᱦᱚᱨ ᱠᱚᱧ ᱧᱮᱞ ᱟᱹᱜᱩᱭᱟ ᱛᱟᱦᱞᱮ ᱠᱷᱟᱡ ᱟᱹᱰᱤ ᱵᱷᱟᱜᱮ ᱜᱤᱧ ᱵᱩᱡᱷᱟᱹᱣᱟ